ᱦᱮᱞᱳ ᱚᱠᱚᱭ ᱠᱟᱱᱟᱢ ᱚ ᱧᱩᱛᱩᱢ ᱫᱚ ᱪᱤᱞᱤ ᱪᱚᱝ ᱵᱟᱦᱟ ᱟᱫᱚ ᱧᱩᱛᱩᱢ ᱚ ᱤᱧᱫᱚ ᱱᱚᱰᱮ ᱱᱟᱨᱟᱱᱯᱩᱨ ᱟᱹᱛᱩ ᱨᱮᱱ ᱱᱤᱱᱩ ᱢᱩᱨᱢᱩ ᱠᱟᱹᱱᱟᱹᱧ ᱟᱫᱚᱧ ᱢᱮᱱᱮᱫ ᱠᱟᱱ ᱛᱟᱦᱮᱱᱟ ᱟᱞᱮᱭᱟᱜ ᱤᱭᱟᱹ ᱵᱟᱯᱞᱟ ᱦᱮᱱᱟᱜᱼᱟ ᱚᱲᱟᱜ ᱨᱮ ᱛᱚᱵᱮ ᱟᱢ ᱢᱟᱢ ᱵᱟᱦᱟ ᱢᱟᱹᱞᱤ ᱠᱟᱱ ᱛᱚᱵᱮ ᱛᱷᱚᱲᱟ ᱵᱟᱦᱟᱧ ᱥᱟᱡᱟᱣ ᱞᱟᱹᱜᱤᱫ ᱤᱧ ᱢᱮᱱᱮᱫ ᱠᱟᱱᱟ ᱵᱟᱦᱟ ᱥᱟᱡᱟᱣ ᱞᱟᱹᱜᱤᱫ ᱟᱹᱜᱩ ᱤᱱᱟᱹ ᱯᱚᱸᱪᱤᱥ ᱛᱟᱹᱨᱤᱠᱷ ᱦᱳᱭ ᱠᱚᱲᱟᱣᱟᱜ ᱦᱮᱸ ᱦᱮᱸ ᱟᱫᱚ ᱚᱱᱟ ᱠᱚᱢ ᱵᱮᱥᱤᱫᱚ ᱟᱨ ᱪᱮᱫᱼᱮᱢ ᱪᱤᱠᱟᱹᱭᱟ ᱚᱱᱟᱨᱮ ᱤᱭᱟᱹ ᱠᱚ ᱵᱟᱹᱱᱩᱜᱼᱟ ᱵᱷᱟᱲᱟ ᱥᱚᱝ ᱵᱷᱟᱲᱟ ᱦᱮᱱᱟᱜᱼᱟ ᱡᱟᱦᱟᱸᱨᱮ ᱦᱮᱸ ᱛᱚᱵᱮ ᱪᱮᱫ ᱞᱮᱠᱟᱱ ᱵᱟᱦᱟ ᱦᱮᱱᱟᱜᱼᱟ ᱢᱚᱡᱽ ᱵᱟᱞᱟ ᱦᱚᱸ ᱦᱮᱱᱟᱜᱼᱟ ᱚ ᱟᱹᱰᱤᱜᱟᱱ ᱚ ᱚᱱᱟ ᱰᱤᱡᱟᱭᱤᱱ ᱵᱟᱞᱟᱜᱤᱧ ᱢᱮᱱᱮᱫ ᱠᱟᱱᱟ ᱟᱫᱚᱧ ᱢᱮᱱᱮᱫ ᱠᱟᱱᱟ ᱟᱢ ᱨᱮᱱ ᱤᱭᱟᱹ ᱢᱟᱰᱣᱟ ᱥᱟᱡᱟᱣ ᱵᱟᱞᱟ ᱦᱮᱱᱟᱜ ᱠᱚᱛᱟᱢ ᱜᱮᱭᱟ ᱚ ᱛᱟᱦᱞᱮᱧ ᱢᱮᱱᱮᱫ ᱠᱟᱱᱟ ᱵᱟᱝ ᱟᱢ ᱨᱮᱱ ᱜᱮ ᱛᱤᱱᱟᱹᱜ ᱤᱧ ᱧᱟᱢ ᱵᱟᱲᱟ ᱠᱚᱣᱟ ᱟᱢᱫᱚ ᱨᱮ ᱰᱤ ᱴᱷᱤᱠ ᱦᱮᱱᱟᱜ ᱠᱚᱛᱟᱢᱟ ᱤᱧᱫᱚ ᱥᱮᱸᱫᱽᱨᱟ ᱦᱩᱭᱩᱜ ᱛᱤᱧᱟ ᱚᱻ ᱦᱮᱸ ᱟᱫᱚ ᱯᱚᱸᱪᱤᱥ ᱛᱟᱹᱨᱤᱠᱷ ᱚᱱᱠᱟ ᱫᱚᱥ ᱵᱟᱡᱮ ᱞᱮᱠᱟ ᱦᱤᱡᱩᱜ ᱯᱮ ᱦᱮᱸ ᱛᱚᱵᱮ ᱮᱴᱟᱜ ᱨᱮ ᱵᱷᱟᱲᱟ ᱟᱞᱚᱢ ᱦᱟᱛᱟᱣᱟ ᱱᱚᱣᱟ ᱜᱮ ᱠᱟᱛᱷᱟ ᱠᱮᱴᱮᱡ ᱛᱟᱦᱮᱭᱮᱱᱟ ᱯᱚᱸᱪᱤᱥ ᱛᱟᱹᱨᱤᱠᱷ ᱢᱟᱰᱣᱟ ᱥᱟᱡᱟᱣ ᱛᱚᱵᱮ ᱦᱤᱡᱩᱜ ᱜᱮᱭᱟ ᱯᱮ ᱦᱮᱸ ᱢᱟ ᱛᱟᱦᱞᱮ ᱯᱷᱳᱱ ᱛᱮᱫᱚ ᱟᱨ ᱛᱤᱱᱟᱹᱜ ᱞᱟᱝ ᱨᱚᱯᱚᱲᱟ ᱟᱭᱢᱟ ᱞᱟᱝ ᱨᱚᱯᱚᱲ ᱠᱮᱫᱟ ᱛᱚᱵᱮ ᱯᱚᱸᱪᱤᱥ ᱛᱟᱹᱨᱤᱠᱷ ᱜᱮ ᱱᱮᱰᱟ ᱛᱟᱦᱮᱸᱭᱮᱱᱟ ᱦᱮᱸ ᱛᱟᱵᱚᱞᱮ ᱵᱟᱠᱷᱟᱡ ᱫᱚ ᱛᱟᱭᱚᱢ ᱥᱮᱫ ᱠᱟᱹᱢᱤᱜᱮ ᱪᱟᱞᱟᱜᱼᱟ ᱠᱟᱹᱢᱤᱜᱮ ᱞᱮᱹᱴᱚᱜᱼᱟ ᱚᱱᱟᱛᱮ ᱥᱚᱢᱚᱭ ᱨᱮᱜᱮ ᱴᱷᱤᱠ ᱜᱮᱭᱟ ᱦᱮᱸ ᱟᱹᱰᱤ ᱜᱷᱟᱹᱲᱤᱡ ᱜᱮ ᱥᱟᱡᱟᱣ ᱦᱩᱭᱩᱜᱼᱟ ᱟᱭᱢᱟ ᱞᱮᱠᱟᱱ ᱰᱤᱡᱟᱭᱤᱱ ᱥᱟᱡᱟᱣ ᱦᱩᱭᱩᱜᱼᱟ ᱟᱭᱢᱟ ᱞᱮᱠᱟᱱ ᱯᱮᱲᱟ ᱠᱚ ᱦᱤᱡᱩᱜᱼᱟ ᱚᱱᱟᱛᱮ ᱟᱹᱰᱤ ᱢᱚᱡᱽ ᱰᱤᱡᱟᱭᱤᱱ ᱥᱟᱡᱟᱣ ᱦᱩᱭᱩᱜᱼᱟ ᱦᱮᱸ ᱢᱟ ᱛᱟᱦᱞᱮ ᱤᱱᱟᱹ ᱜᱮᱞᱟᱝ ᱨᱚᱯᱚᱲᱟ ᱦᱮᱸ